ᱥᱳᱨᱥᱳᱯᱚᱨ ᱟᱛᱳ ᱯᱟᱲᱟ ᱴᱚᱴᱷᱟ ᱥᱟᱶᱭᱟᱨ ᱞᱟᱹᱜᱤᱫ ᱛᱮ ᱯᱚᱭᱞᱚ ᱫᱚ ᱚᱲᱟᱜ ᱨᱮᱱᱟᱜ ᱥᱟᱱᱟᱢ ᱠᱚᱜᱮ ᱜᱤᱫᱽᱨᱟᱹ ᱠᱷᱚᱱ ᱜᱚ ᱵᱟᱵᱟ ᱛᱟᱠᱚ ᱥᱟᱪᱛᱟ ᱠᱟᱛᱷᱟ ᱨᱚᱲ ᱞᱟᱹᱜᱤᱫ ᱛᱮᱧ ᱢᱮᱛᱟᱣᱟᱠᱚᱣᱟ ᱟᱨ ᱥᱟᱶᱛᱮ ᱥᱟᱱᱟᱢᱟᱜ ᱥᱟᱱᱛᱟᱲᱟᱜ ᱟᱹᱨᱤ ᱪᱟᱹᱞᱤ ᱮᱱᱮᱡ ᱥᱮᱨᱮᱧ ᱟᱵᱚᱭᱟᱜ ᱵᱚᱱ ᱥᱟᱵ ᱫᱚᱦᱚ ᱫᱟᱲᱮᱭᱟᱜᱢᱟ ᱚᱱᱟ ᱞᱟᱹᱜᱤᱫ ᱛᱮᱧ ᱩᱛᱥᱟᱦᱚᱹᱧ ᱮᱢᱟᱣᱟᱠᱚᱣᱟ ᱟᱨ ᱤᱧᱟᱹᱜ ᱚᱲᱟᱜ ᱥᱟᱶ ᱥᱟᱶᱛᱮ ᱟᱛᱳ ᱯᱟᱲᱟ ᱴᱚᱴᱷᱟ ᱨᱮᱱ ᱜᱤᱫᱽᱨᱟᱹ ᱟᱵᱚᱱ ᱥᱟᱱᱛᱟᱲ ᱯᱟᱹᱨᱥᱤ ᱛᱮ ᱥᱤᱠᱠᱷᱟ ᱯᱟᱹᱨᱥᱤ ᱛᱮᱵᱚᱱ ᱥᱮᱪᱮᱫᱚᱜ ᱢᱟ ᱚᱱᱟ ᱞᱟᱹᱜᱤᱫ ᱛᱤᱧ ᱩᱛᱥᱟᱦᱚᱹᱧ ᱮᱢᱟᱣᱟᱠᱚᱣᱟ ᱚᱱᱟ ᱥᱟᱶ ᱥᱟᱶᱛᱮ ᱥᱟᱱᱛᱟᱲᱤ ᱮᱱᱮᱡ ᱥᱮᱨᱮᱧ ᱡᱟᱛᱮᱠᱚ ᱥᱟᱵ ᱫᱚᱦᱚᱭ ᱢᱟ ᱚᱱᱟ ᱠᱚ ᱞᱟᱹᱜᱤᱫ ᱛᱮᱦᱚᱸ ᱩᱛᱥᱟᱦᱚᱹᱧ ᱮᱢᱟ ᱠᱚᱣᱟ ᱫᱤᱠᱩ ᱟᱥᱮ ᱯᱟᱥᱮ ᱨᱮ ᱫᱤᱠᱩ ᱥᱮ ᱮᱴᱟᱜ ᱡᱟᱹᱛᱤᱭᱟᱜ ᱮᱱᱮᱡ ᱥᱮᱨᱮᱧ ᱞᱟᱹᱭᱞᱟᱠᱪᱟᱨ ᱯᱩᱡᱟᱹ ᱥᱮ ᱟᱠᱚᱣᱟᱜ ᱡᱟᱦᱟᱸ ᱠᱟᱞᱪᱟᱨ ᱠᱟᱱ ᱛᱟᱠᱚᱣᱟ ᱚᱱᱟ ᱠᱚ ᱡᱟᱛᱮ ᱵᱟᱠᱚ ᱢᱟᱱᱟᱣ ᱢᱟ ᱟᱵᱚ ᱥᱟᱱᱛᱟᱲᱟᱜ ᱠᱟᱞᱪᱟᱨ ᱜᱮ ᱡᱟᱛᱮ ᱠᱚ ᱢᱟᱱᱟᱣ ᱢᱟ ᱚᱱᱟ ᱞᱟᱹᱜᱤᱫ ᱛᱮᱧ ᱥᱟᱱᱟᱢ ᱠᱚᱜᱮᱧ ᱩᱛᱥᱟᱦᱚᱹᱧ ᱮᱢᱟᱣᱟᱠᱚᱣᱟ